ᱚ ᱟᱞᱮ ᱟᱛᱩ ᱨᱮ ᱪᱮᱬᱮ ᱠᱚᱠᱚ ᱧᱮᱞᱚᱜ ᱠᱟᱱᱟ ᱜᱤᱫᱤ ᱠᱚ ᱧᱮᱞᱚᱜ ᱠᱟᱱᱟ ᱠᱤᱥᱱᱤ ᱠᱚ ᱧᱮᱞᱚᱜ ᱠᱟᱱᱟ ᱟᱨ ᱠᱚᱜ ᱠᱚ ᱧᱮᱞᱚᱜ ᱠᱟᱱᱟ ᱟᱨ ᱢᱟᱦᱠᱟᱹᱞ ᱠᱚ ᱧᱮᱞᱚᱜ ᱠᱟᱱᱟ ᱟᱨ ᱫᱟᱜ ᱠᱟᱹᱦᱩ ᱠᱚᱠᱚ ᱧᱮᱞᱚᱜ ᱠᱟᱱᱟ ᱟᱨ ᱢᱤᱨᱩ ᱠᱚ ᱧᱮᱞᱚᱜ ᱠᱟᱱᱟ ᱟᱨ ᱱᱩᱠᱩ ᱠᱷᱚᱱ ᱨᱮᱫᱚ ᱢᱤᱨᱩ ᱜᱤᱧ ᱠᱩᱥᱤᱭᱟᱭᱟ ᱢᱤᱨᱩ ᱫᱚ ᱪᱮᱫ ᱢᱮᱱ ᱛᱤᱧ ᱠᱩᱥᱤᱭᱟᱭᱟ ᱩᱱᱤ ᱫᱚ ᱪᱮᱫ ᱟᱭ ᱞᱮᱠᱷᱟᱱ ᱨᱚᱲ ᱦᱚᱸᱭ ᱨᱚᱲᱟᱭ ᱦᱚᱦᱚ ᱦᱚᱸᱭ ᱦᱚᱦᱚᱭᱟᱭ ᱟᱨ ᱡᱟᱦᱟᱱᱟᱜ ᱠᱟᱛᱷᱟ ᱠᱚᱦᱚᱸᱭ ᱞᱟᱹᱭᱟ ᱚᱱᱟᱛᱮ ᱩᱱᱤᱫᱩᱧ ᱠᱩᱥᱤᱭᱟᱭᱟ

ᱢᱤᱨᱩ ᱫᱚ ᱫᱚᱢᱮ ᱱᱟᱯᱟᱭ ᱪᱮᱬᱮ ᱠᱟᱱᱟ ᱩᱱᱤ ᱜᱤᱧ ᱠᱩᱥᱤᱭᱟᱭᱟ ᱢᱤᱨᱩᱜᱮ ᱱᱩᱠᱩ ᱪᱮᱬᱮ ᱠᱷᱚᱱ